ᱤᱧ ᱞᱩᱛᱩᱨ ᱨᱮᱱᱟᱜ ᱟᱹᱰᱤ ᱠᱟᱡᱟᱠ ᱤᱧ ᱠᱩᱥᱤᱭᱟᱜᱼᱟ ᱫᱚᱢᱮᱧ ᱠᱩᱥᱤᱭᱟᱜᱼᱟ ᱞᱟᱹᱴᱩᱣᱟᱜ ᱠᱟᱹᱴᱤᱡ ᱟᱜ ᱡᱷᱩᱢᱠᱟᱹᱵᱟᱞᱟ ᱟᱜ ᱡᱚᱛᱚ ᱞᱮᱠᱟᱱᱟᱜ ᱯᱟᱜᱽᱨᱟ ᱜᱮ ᱢᱮᱱᱟᱜ ᱛᱤᱧᱟ ᱤᱧᱫᱚ ᱵᱮᱥᱤᱨ ᱵᱷᱟᱜᱽ ᱫᱚ ᱡᱷᱩᱱᱠᱟᱹ ᱵᱟᱞᱟ ᱯᱟᱜᱽᱨᱟ ᱜᱤᱧ ᱠᱩᱥᱤᱭᱟᱜᱼᱟ ᱡᱷᱩᱢᱠᱟᱹ ᱵᱟᱞᱟ ᱯᱟᱸᱜᱽᱨᱟᱧ ᱦᱚᱨᱚᱜ ᱞᱮᱠᱷᱟᱡ ᱢᱚᱡᱽ ᱜᱤᱧ ᱧᱮᱞᱚᱜᱼᱟ ᱟᱨ ᱤᱧ ᱦᱚᱸ ᱠᱩᱥᱤᱜᱤᱧ ᱟᱹᱭᱠᱟᱹᱣᱟ ᱚᱱᱠᱟᱱ ᱡᱷᱩᱱᱠᱟᱹ ᱵᱟᱞᱟ ᱯᱟᱸᱜᱽᱨᱟ ᱟᱭᱢᱟ ᱜᱚᱴᱮᱱ ᱢᱮᱱᱟᱜ ᱛᱤᱧᱟᱹ ᱤᱧ ᱨᱮᱱ ᱢᱟᱹᱭ ᱦᱚᱸ ᱡᱷᱩᱢᱠᱟᱹ ᱵᱟᱞᱟ ᱯᱟᱸᱜᱽᱨᱟ ᱦᱚᱭ ᱦᱚᱨᱚᱜᱟ ᱩᱱᱤ ᱜᱤᱫᱽᱨᱟᱹ ᱦᱚᱸ ᱡᱷᱩᱱᱠᱟᱹ ᱵᱟᱞᱟ ᱯᱟᱸᱜᱽᱨᱟ ᱜᱮ ᱠᱤᱨᱤᱧ ᱵᱟᱲᱟ ᱟᱭᱟ ᱱᱚᱝᱠᱟᱱ ᱡᱷᱩᱱᱠᱟᱹ ᱵᱟᱞᱟ ᱯᱟᱸᱜᱽᱨᱟ ᱦᱚᱨᱚᱜ ᱠᱟᱛᱮᱫ ᱡᱟᱦᱟᱸ ᱛᱤᱧ ᱪᱟᱞᱟᱣ ᱞᱮᱱᱠᱷᱟᱡ ᱠᱩᱥᱤᱜᱤᱧ ᱟᱹᱭᱠᱟᱹᱣᱟ